ᱦᱮᱞᱳ ᱛᱟᱡ ᱴᱨᱟᱵᱷᱮᱞ ᱮᱡᱮᱱᱥᱤ ᱡᱚᱦᱟᱨ ᱜᱮ ᱱᱚᱶᱟ ᱠᱤ ᱛᱟᱡ ᱮᱡᱮᱱᱥᱤ ᱠᱟᱱᱟ ᱡᱩᱫᱤ ᱵᱮᱱ ᱞᱟᱹᱭ ᱨᱩᱭᱟᱹᱲ ᱠᱮᱭᱟ ᱱᱟᱯᱟᱭ ᱠᱚᱜᱼᱟ

ᱥᱟᱶᱛᱮ ᱟᱹᱞᱤᱧᱟᱜ ᱢᱤᱫᱴᱮᱱ ᱱᱮᱦᱚᱨ ᱮᱭᱤᱴ ᱥᱤᱴᱟᱨ ᱜᱟᱹᱲᱤ ᱵᱷᱟᱹᱜᱤᱭᱟᱜ ᱡᱟᱦᱟᱸ ᱦᱩᱭᱩᱜᱼᱟ ᱰᱮᱲᱥᱳ ᱠᱤᱞᱳᱢᱤᱴᱟᱨ ᱞᱮᱠᱟ ᱞᱤᱧ ᱪᱟᱞᱟᱜᱼᱟ ᱢᱤᱫ ᱧᱤᱫᱟᱹ ᱞᱤᱧ ᱦᱳᱞᱰᱼᱟ ᱵᱷᱟᱲᱟ ᱠᱚ ᱛᱤᱱᱟᱹᱜ ᱜᱟᱱ ᱯᱟᱲᱟᱜᱼᱟ ᱟᱹᱵᱤᱱ ᱵᱩᱴᱟᱹ ᱥᱟᱺᱦᱤᱡ ᱵᱤᱱ ᱞᱟᱹᱭ ᱨᱩᱭᱟᱹᱲ ᱟᱹᱞᱤᱧ ᱠᱷᱟᱱ ᱱᱟᱯᱟᱭ ᱠᱚᱜᱼᱟ ᱟᱨ ᱜᱟᱹᱲᱤ ᱮᱢ ᱠᱟᱛᱮ ᱟᱹᱞᱤᱧ ᱡᱩᱫᱤᱵᱮᱱ ᱩᱯᱠᱟᱨᱞᱤᱞᱤᱧ ᱠᱷᱟᱱ ᱟᱹᱰᱤ ᱱᱟᱯᱟᱭ ᱠᱚᱜᱼᱟ